ᱠᱚᱲᱚ ᱞᱮᱠᱟᱱᱟᱜ ᱠᱟᱛᱷᱟ ᱢᱮᱱ ᱞᱮᱠᱷᱟᱱ ᱫᱤᱥᱟᱹᱜᱼᱟ ᱫᱟᱜ ᱨᱮ ᱩᱱᱩᱢ ᱟᱠᱟᱱ ᱢᱤᱫ ᱦᱚᱲᱟᱜ ᱠᱟᱛᱷᱟ ᱡᱟᱦᱟᱸᱭ ᱫᱚ ᱩᱱᱩᱢ ᱚᱠᱛᱚ ᱤᱧᱤᱧ ᱜᱚᱲᱚ ᱣᱟᱫᱮ ᱛᱟᱦᱮᱱᱟ ᱚᱱᱟ ᱫᱟᱜ ᱠᱷᱚᱱ ᱨᱟᱠᱟᱵ ᱠᱟᱛᱮ ᱦᱚᱲᱛᱟ ᱛᱮ ᱜᱤᱛᱤᱜ ᱠᱟᱛᱮ ᱫᱮᱭᱟ ᱥᱮᱫ ᱯᱟᱸᱡᱽᱨᱟ ᱨᱮ ᱩᱱᱤ ᱫᱚ ᱡᱟᱦᱟᱸ ᱫᱟᱹᱵᱤ ᱛᱮᱱᱟᱜ ᱚᱱᱟ ᱫᱟᱹᱵᱤ ᱫᱮᱭᱟ ᱥᱮᱫ ᱛᱮ ᱡᱩᱫᱤᱢ ᱚᱛᱟᱭᱟ ᱮᱱᱠᱷᱟᱱ ᱡᱟᱦᱟᱸ ᱛᱤᱱᱟᱹᱜ ᱫᱟᱜ ᱮ ᱧᱩ ᱟᱠᱟᱫᱟ ᱚᱱᱟ ᱫᱟᱜ ᱫᱚ ᱯᱷᱩᱠᱞᱟᱹᱣ ᱩᱰᱩᱠᱚᱜᱼᱟ ᱮᱱᱠᱷᱟᱱ ᱩᱱᱤ ᱦᱚᱲᱟᱜ ᱡᱤᱣᱤ ᱫᱚ ᱵᱟᱱᱪᱟᱣ ᱨᱩᱣᱟᱹᱲ ᱫᱟᱲᱮᱭᱟᱜᱼᱟ ᱚᱱᱟ ᱛᱮ ᱤᱧ ᱦᱚᱸ ᱚᱱᱠᱟ ᱠᱟᱛᱮ ᱜᱮ ᱢᱤᱫ ᱦᱚᱲ ᱚᱱᱟ ᱩᱱᱩᱢ ᱟᱠᱟᱱ ᱫᱟᱜ ᱠᱷᱚᱱ ᱵᱟᱧᱪᱟᱣ ᱨᱟᱠᱟᱵ ᱞᱮᱫᱮᱭᱟᱹᱧ